ᱟᱢ ᱡᱟᱦᱟᱸ ᱠᱟᱢᱤᱨᱮᱢ ᱫᱷᱩᱨᱟᱹᱣ ᱞᱮᱱᱟ ᱪᱟᱞᱟᱜ ᱠᱟᱱ ᱛᱟᱦᱮᱱᱚᱜ ᱦᱚᱴᱟᱛᱜᱮ ᱡᱩᱫᱤ ᱮᱞᱮᱠᱴᱨᱤ ᱵᱤᱡᱽᱞᱤ ᱯᱟᱣᱟᱨᱛᱮ ᱠᱟᱹᱢᱤ ᱨᱮᱭᱟᱜ ᱢᱮᱱᱟᱜᱼᱟ ᱟᱢ ᱵᱤᱡᱽᱞᱤ ᱠᱟᱴ ᱮᱱᱟ ᱮᱱᱠᱞᱷᱟᱱ ᱚᱱᱟ ᱪᱮᱫ ᱞᱮᱠᱟᱢ ᱩᱯᱟᱹᱭᱟ ᱪᱮᱫ ᱞᱮᱠᱟ ᱞᱮᱠᱷᱟᱱ ᱵᱤᱡᱽᱞᱤ ᱟᱨᱦᱚ ᱦᱮᱡ ᱨᱩᱣᱟᱹᱲᱚᱜᱼᱟ ᱛᱤᱱ ᱡᱚᱦᱚᱜ ᱦᱤᱡᱩᱜᱼᱟ ᱪᱮᱫ ᱞᱮᱠᱟᱨᱮ ᱦᱤᱡᱩᱜᱼᱟ ᱚᱱᱟ ᱵᱟᱲᱟᱭ ᱥᱟᱱᱟᱢ ᱠᱟᱱᱟ ᱚᱱᱟ ᱚᱠᱟᱨᱮᱢ ᱯᱷᱳᱱᱟ ᱚᱱᱟ ᱫᱚ ᱢᱤᱫᱴᱤᱡ ᱦᱩᱭᱩᱜ ᱠᱟᱱᱟ ᱪᱮᱫᱠᱚ ᱢᱮᱛᱟᱜᱼᱟ ᱚᱱᱟ ᱫᱚ ᱱᱩᱠᱩ ᱞᱟᱭᱤᱱ ᱢᱮᱱ ᱴᱷᱮᱱᱮᱢ ᱯᱷᱳᱱᱟ ᱟᱨ ᱵᱟᱝᱠᱷᱟᱱ ᱫᱚ ᱚᱯᱷᱤᱥᱮᱢ ᱯᱷᱳᱱᱟ ᱚᱯᱷᱤᱥ ᱨᱮᱭᱟᱜ ᱱᱚᱢᱵᱚᱨ ᱵᱟᱠᱷᱟᱱ ᱞᱟᱭᱤᱱ ᱢᱮᱱᱟᱜ ᱱᱚᱢᱵᱚᱨ ᱧᱟᱢ ᱦᱩᱭᱟᱢᱟ ᱚᱸᱰᱮ ᱯᱷᱚᱱᱟᱢ ᱩᱱᱠᱩ ᱴᱷᱮᱱ ᱯᱷᱳᱱ ᱠᱮᱫ ᱯᱚᱨᱮ ᱩᱱᱠᱩᱠᱚ ᱨᱤᱥᱤᱵᱟ ᱟᱨ ᱦᱮᱞᱳ ᱠᱚ ᱢᱮᱛᱟᱢᱟ ᱟᱢᱦᱚᱸ ᱦᱮᱞᱳ ᱚᱠᱟᱠᱷᱚᱱᱮᱢ ᱯᱷᱚᱱᱮᱜᱼᱟ ᱵᱟᱝ ᱱᱚᱣᱟ ᱠᱷᱚᱱᱤᱧ ᱯᱷᱳᱱᱮᱜᱼᱟ ᱟᱞᱮᱭᱟᱜ ᱵᱤᱡᱽᱞᱤ ᱠᱟᱴ ᱟᱠᱟᱱᱟ ᱟᱨ ᱵᱤᱡᱽᱞᱤ ᱵᱟᱝᱛᱮ ᱱᱚᱸᱰᱮ ᱟᱰᱤᱡᱳᱨᱞᱮ ᱚᱥᱩᱵᱤᱫᱷᱟ ᱟᱠᱟᱱᱟ ᱛᱤᱱ ᱠᱷᱚᱱ ᱱᱤᱱᱟᱹᱜ ᱠᱷᱚᱱ ᱠᱟᱴ ᱟᱠᱟᱱᱟ ᱛᱤᱱᱨᱮ ᱵᱤᱡᱽᱞᱤ ᱦᱤᱡᱩᱜᱼᱟ ᱪᱮᱫ ᱠᱷᱟᱛᱤᱨ ᱠᱟᱴ ᱟᱠᱟᱱᱟ ᱚᱱᱟᱢ ᱠᱷᱚᱡᱟ ᱮᱱᱠᱷᱟᱱ ᱩᱱᱠᱩ ᱠᱚ ᱞᱟᱹᱭᱟᱢᱟ ᱴᱷᱤᱠᱟ ᱛᱚᱵᱮ ᱟᱢ ᱱᱚᱝᱠᱟ ᱠᱟᱱᱟ ᱦᱟᱱᱠᱟ ᱟᱠᱟᱠᱟᱱᱟ ᱡᱟᱦᱟᱱᱟᱜ ᱜᱮᱠᱚ ᱞᱟᱹᱭᱟᱢᱟ ᱱᱚᱸᱰᱮ ᱫᱚ ᱯᱟᱣᱟᱨ ᱠᱟᱴ ᱟᱠᱟᱱᱟ ᱱᱚᱣᱟ ᱠᱷᱟᱹᱛᱤᱨ ᱟᱞᱮ ᱥᱚᱴ ᱰᱟᱣᱩᱱᱞᱮ ᱦᱟᱛᱟᱣᱟ ᱠᱟᱜᱼᱟ ᱵᱟᱠᱷᱟᱱ ᱫᱚ ᱚᱸᱰᱮ ᱪᱮᱫ ᱪᱚ ᱪᱤᱠᱟᱹ ᱟᱠᱟᱱᱟ ᱚᱱᱟ ᱠᱷᱟᱹᱛᱤᱨ ᱥᱚᱴ ᱰᱟᱣᱩᱱᱞᱮ ᱦᱟᱛᱟᱣ ᱠᱟᱜᱼᱟ ᱚᱱᱟ ᱯᱚᱨᱮᱜᱮ ᱱᱟᱜ ᱞᱮ ᱡᱚᱭᱮᱱᱴᱮᱜᱼᱟ ᱟᱨᱞᱮ ᱪᱟᱞᱟᱜ ᱠᱟᱱᱟ ᱱᱟᱜ ᱪᱟᱞᱟᱜ ᱠᱟᱱᱟ ᱞᱟᱭᱤᱱ ᱤᱱᱟᱹᱛᱮᱫᱚ ᱥᱮᱴᱮᱨᱚᱜᱼᱟ ᱚᱱᱠᱟ ᱠᱚ ᱞᱟᱹᱭᱟᱢᱟ ᱮᱱᱠᱷᱟᱱ ᱜᱮ ᱟᱢ ᱠᱚᱱᱯᱷᱟᱨᱚᱢᱮᱱ ᱛᱟᱢ ᱛᱤᱱᱟᱹᱜ ᱴᱟᱭᱤᱢᱛᱮ ᱦᱤᱡᱩᱜᱼᱟ ᱯᱟᱣᱟᱨ ᱤᱱᱟᱹ ᱛᱟᱸᱜᱤᱨᱮᱢ ᱛᱟᱦᱮᱱᱟ ᱤᱱᱟᱹᱜ ᱠᱷᱟᱱ ᱤᱱᱟᱹ ᱥᱚᱢᱚᱭ ᱛᱟᱸᱜᱤ ᱦᱩᱭᱩᱜᱼᱟ ᱤᱱᱟᱹᱠᱷᱟᱱ ᱚᱠᱚ ᱚᱸᱰᱮ ᱡᱟᱦᱟᱸ ᱛᱤᱱᱟᱹᱜ ᱨᱤᱯᱮᱭᱟᱨ ᱵᱟᱲᱟ ᱠᱟᱛᱮᱫ ᱛᱟᱭᱚᱢ ᱚᱱᱟ ᱥᱚᱴ ᱰᱟᱣᱩᱱ ᱡᱟᱦᱟᱸ ᱠᱚ ᱦᱟᱛᱟᱣ ᱠᱟᱜᱼᱟ ᱚᱱᱟ ᱛᱟᱭᱚᱢ ᱟᱨ ᱦᱚᱠᱚ ᱨᱤᱯᱷᱳᱱ ᱨᱩᱣᱟᱹᱲᱟᱠᱚ ᱚᱱᱮᱠᱚ ᱟᱨ ᱦᱚᱠᱚ ᱠᱟᱴ ᱯᱟᱣᱟᱨ ᱠᱚ ᱮᱢ ᱨᱩᱣᱟᱹᱲᱟ ᱮᱢ ᱨᱩᱣᱟᱹᱲ ᱠᱮᱫ ᱠᱷᱟᱱᱠᱚ ᱛᱟᱭᱚᱢ ᱟᱢ ᱴᱷᱟᱹᱣᱠᱟᱹ ᱟᱢᱟᱜ ᱠᱟᱢᱤᱢ ᱪᱟᱞᱟᱜᱼᱟ ᱟᱨ ᱠᱟᱴᱮᱱ ᱯᱚᱨᱮ ᱫᱚ ᱚᱠᱟᱨᱮᱢ ᱯᱷᱳᱱᱟ ᱞᱟᱭᱤᱱ ᱢᱮᱱ ᱴᱷᱮᱱ ᱟᱨ ᱵᱟᱝᱠᱷᱟᱱ ᱫᱚ ᱢᱤᱫᱴᱤᱡ ᱡᱮᱠᱚ ᱠᱚ ᱢᱮᱛᱟᱜᱼᱟ ᱚᱱᱟ ᱫᱚ ᱪᱮᱫᱵᱚᱱ ᱢᱮᱛᱟᱜ ᱠᱟᱱᱟ ᱚᱱᱟ ᱫᱚ ᱵᱟᱹᱧ ᱩᱭᱦᱟᱹᱨᱮᱜᱼᱟ ᱡᱟ ᱨᱚᱲ ᱡᱟᱦᱳ ᱡᱟ ᱚᱱᱟ ᱠᱚᱫᱚ ᱵᱟᱹᱧ ᱩᱭᱦᱟᱹᱨᱮᱜᱼᱟ ᱡᱟᱦᱳ ᱞᱟᱭᱤᱱ ᱢᱮᱱ ᱴᱷᱮᱱ ᱵᱟᱠᱷᱟᱱ ᱫᱚ ᱚᱯᱷᱤᱥᱮᱢ ᱯᱷᱳᱱᱟ ᱮᱸᱰᱮᱠᱷᱟᱱᱜᱮ ᱟᱢᱟᱜ ᱛᱤᱱᱟᱹᱜ ᱴᱟᱭᱤᱢᱨᱮ ᱦᱤᱡᱩᱜᱼᱟ ᱪᱮᱫ ᱪᱤᱠᱟ ᱟᱠᱟᱱᱟ ᱡᱮᱛᱮᱭᱟᱜ ᱠᱚ ᱞᱟᱹᱭᱟᱢᱟ ᱟᱨ ᱚᱱᱟ ᱦᱤᱥᱟᱹᱵ ᱟᱢ ᱦᱚᱲᱦᱚᱸᱢ ᱞᱟᱹᱭᱟᱠᱚᱣᱟ ᱵᱟᱠᱷᱟᱱ ᱟᱢᱦᱚᱸ ᱚᱱᱟ ᱦᱤᱥᱟᱹᱵᱮᱢ ᱥᱟᱯᱲᱟᱜ ᱛᱮ ᱞᱟᱭᱤᱱᱮᱢ ᱧᱟᱢᱟ ᱟᱨ ᱚᱱᱟ ᱦᱤᱥᱟᱹᱵ ᱟᱢᱟᱜ ᱠᱟᱢᱤᱨᱮᱢ ᱞᱟᱜᱟᱣᱟ